ᱤᱧᱟᱹᱜ ᱞᱟᱠᱪᱟᱨ ᱨᱮ ᱟᱞᱯᱚᱱᱟ ᱮᱢ ᱥᱮ ᱢᱟᱹᱡᱷᱤ ᱛᱷᱟᱱ ᱨᱮ ᱪᱟᱞᱟᱜ ᱡᱟᱦᱮᱨ ᱛᱷᱟᱱ ᱨᱮ ᱪᱟᱞᱟᱜ ᱥᱮ ᱩᱯᱟᱹᱥ ᱛᱟᱦᱮᱱ ᱥᱮ ᱚᱱᱠᱟᱱ ᱡᱟᱦᱟᱸ ᱠᱟᱹᱢᱤᱦᱚᱨᱟ ᱠᱚ ᱢᱮᱱᱟᱜᱼᱟ ᱫᱷᱚᱨᱚᱢ ᱱᱤᱭᱮ ᱡᱚᱛᱚ ᱫᱷᱚᱨᱚᱢ ᱨᱮᱜᱤ ᱡᱚᱛᱚ ᱨᱚᱠᱚᱢ ᱜᱤ ᱠᱟᱹᱢᱤᱦᱚᱨᱟ ᱠᱚ ᱛᱟᱦᱮᱱᱟ ᱡᱩᱫᱟᱹ ᱡᱩᱫᱟᱹ ᱱᱤᱭᱚᱢ ᱠᱩᱡ ᱛᱟᱦᱮᱱᱟ ᱟᱨ ᱚᱱᱟ ᱱᱤᱭᱮ ᱠᱩᱡ ᱡᱮᱢᱚᱱ ᱢᱤᱫᱴᱮᱱ ᱵᱚᱸᱜᱟ ᱛᱷᱟᱱ ᱨᱮ ᱟᱞᱯᱚᱱᱟ ᱮᱢ ᱢᱟᱹᱡᱷᱤ ᱛᱷᱟᱱ ᱨᱮ ᱟᱞᱯᱚᱱᱟ ᱮᱢ ᱢᱚᱡᱽ ᱜᱮ ᱧᱮᱞᱚᱜᱼᱟ ᱚᱱᱟ ᱠᱩᱡ ᱟᱞᱯᱚᱱᱟᱢ ᱮᱢ ᱞᱮᱠᱷᱟᱡ ᱡᱟᱦᱟᱸᱭ ᱵᱚᱸᱜᱟᱭ ᱛᱟᱦᱮᱱᱟ ᱩᱱᱤ ᱦᱚᱸ ᱢᱚᱡᱽᱜᱮᱭ ᱟᱹᱭᱠᱟᱹᱣᱟ ᱟᱨ ᱢᱟᱹᱡᱷᱤ ᱛᱷᱟᱱ ᱨᱮ ᱵᱚᱸᱜᱟ ᱵᱳᱨᱳ ᱞᱟᱹᱜᱤᱫ ᱵᱚᱱ ᱪᱟᱞᱟᱜᱼᱟ ᱟᱵᱚ ᱩᱯᱟᱹᱥ ᱵᱚᱱ ᱫᱚᱦᱚᱭᱟ ᱪᱮᱫᱟᱜ ᱥᱮ ᱵᱚᱸᱜᱟ ᱵᱳᱨᱳ ᱫᱚ ᱟᱵᱚ ᱴᱷᱮᱡ ᱠᱷᱚᱡ ᱫᱮᱵᱟᱼᱥᱮᱵᱟ ᱠᱚ ᱠᱷᱚᱡᱚᱜᱼᱟ ᱟᱵᱚ ᱩᱱᱠᱩ ᱴᱷᱮᱱ ᱠᱷᱚᱱ ᱡᱟᱦᱟᱸ ᱛᱷᱩᱢ ᱵᱚᱱ ᱠᱷᱚᱡᱚᱜᱼᱟ ᱡᱟᱦᱟᱸ ᱛᱮ ᱟᱵᱚ ᱡᱚᱛᱚ ᱦᱚᱲ ᱱᱤᱭᱟᱹ ᱥᱚᱢᱟᱡᱽ ᱨᱮᱱ ᱦᱚᱲ ᱥᱮ ᱱᱤᱭᱟᱹ ᱫᱷᱟᱹᱨᱛᱤ ᱨᱮᱱ ᱦᱚᱲ ᱡᱚᱛᱚ ᱦᱚᱲ ᱢᱚᱡᱽ ᱜᱮ ᱱᱟᱯᱟᱭ ᱛᱮᱠᱚ ᱜᱤᱨᱟᱹ ᱵᱟᱥᱚᱜᱼᱢᱟ ᱤᱱᱟᱹᱞᱟᱹᱜᱤᱫ ᱩᱱᱠᱩ ᱴᱷᱮᱱ ᱠᱷᱚᱱ ᱟᱵᱚ ᱛᱷᱩᱢ ᱵᱚᱱ ᱠᱷᱚᱡᱚᱜᱼᱟ ᱩᱯᱟᱹᱥ ᱛᱟᱦᱮᱸ ᱠᱟᱛᱮ ᱵᱚᱸᱜᱟ ᱠᱚ ᱫᱮᱵᱟᱼᱥᱮᱵᱟ ᱠᱟᱛᱮ ᱡᱟᱦᱟᱸ ᱨᱟᱭ ᱨᱤᱛᱤ ᱢᱮᱱᱟᱜ ᱛᱟᱵᱚᱱᱟ ᱟᱵᱚᱣᱟᱜ ᱠᱟᱞᱪᱟᱨ ᱨᱮ ᱡᱚᱛᱚ ᱜᱮ ᱟᱵᱚ ᱢᱚᱡᱽ ᱛᱮᱵᱚᱱ ᱧᱮᱞ ᱜᱮᱭᱟ ᱚᱱᱟ ᱟᱹᱨᱤᱪᱟᱞᱤ ᱠᱩᱡ ᱟᱭᱢᱟ ᱜᱮ ᱜᱩᱨᱩᱛᱛᱚ ᱜᱮᱭᱟ ᱦᱟᱯᱮᱱ ᱫᱤᱱ ᱨᱮ ᱟᱵᱚ ᱛᱟᱭᱚᱢ ᱨᱮᱱ ᱡᱟᱦᱟᱸᱭ ᱵᱟ ᱵᱩ ᱛᱟᱠᱚ ᱥᱮ ᱢᱟᱹᱭ ᱛᱟᱠᱚ ᱠᱚ ᱦᱟᱨᱟ ᱵᱩᱨᱩᱜ ᱠᱟᱱ ᱩᱠᱱᱠᱩ ᱦᱚᱸ ᱟᱵᱚ ᱴᱷᱮᱱ ᱠᱷᱚᱱ ᱱᱤᱭᱟᱹ ᱜᱮᱠᱚ ᱪᱮᱫᱟ ᱡᱮ ᱟᱵᱚ ᱪᱮᱫᱞᱮᱠᱟ ᱵᱚᱱ ᱠᱟᱹᱢᱤᱭᱮᱫᱟ ᱟᱵᱚᱣᱟᱜ ᱥᱚᱢᱟᱡᱽ ᱞᱟᱹᱜᱤᱫ ᱪᱮᱫᱞᱮᱠᱟ ᱵᱚᱸᱜᱟ ᱵᱳᱨᱳ ᱵᱚᱱ ᱫᱮᱵᱟᱼᱥᱮᱵᱟᱭᱮᱫ ᱠᱚᱣᱟ ᱤᱱᱟᱹ ᱠᱩᱡ ᱜᱤ ᱩᱱᱠᱩ ᱦᱚᱸ ᱟᱵᱚ ᱴᱷᱮᱱ ᱠᱷᱚᱱ ᱱᱤᱭᱟᱹ ᱜᱮᱠᱚ ᱪᱮᱫᱟ ᱫᱟᱨᱟᱭ ᱫᱤᱱ ᱨᱮ ᱱᱠᱩ ᱦᱚᱸ ᱟᱵᱚ ᱞᱮᱠᱟ ᱠᱚ ᱠᱟᱹᱢᱤᱭᱟ ᱥᱚᱢᱟᱡᱽ ᱞᱟᱹᱜᱤᱫ ᱡᱟᱦᱟᱸᱛᱮ ᱦᱚᱲ ᱢᱚᱡᱽ ᱜᱮᱠᱩ ᱛᱟᱦᱮᱱ ᱢᱟ